ᱤᱧ ᱫᱚ ᱥᱮᱨᱮᱧ ᱞᱟᱹᱜᱤᱫ ᱛᱮᱫᱚ ᱟᱹᱰᱤ ᱢᱚᱱᱮ ᱢᱩᱨᱩᱠᱷ ᱢᱮᱱᱟᱜ ᱛᱤᱧᱟᱹ ᱟᱨ ᱥᱮᱨᱮᱧ ᱫᱚ ᱟᱹᱰᱤ ᱟᱸᱴ ᱜᱤᱧ ᱠᱩᱥᱤᱭᱟᱜ ᱛᱮ ᱚᱱᱟᱞᱟᱹᱜᱤᱫ ᱛᱮ ᱠᱟᱞᱪᱟᱨ ᱫᱚᱦᱚᱜᱤ ᱥᱟᱱᱟᱭᱤᱧᱟᱹ ᱟᱫᱚ ᱚᱱᱟ ᱤᱭᱟᱹᱛᱮ ᱟᱜᱟᱢ ᱫᱤᱱ ᱨᱮ ᱥᱮ ᱵᱷᱚᱵᱤᱥᱥᱚᱛ ᱨᱮ ᱤᱧ ᱫᱚ ᱵᱷᱟᱜᱮ ᱢᱤᱫᱴᱮᱱ ᱥᱤᱝᱜᱟᱨ ᱦᱩᱭᱠᱟᱛᱮᱫ ᱟᱵᱚ ᱥᱟᱶᱛᱟ ᱥᱚᱢᱟᱡ ᱞᱟᱹᱜᱤᱫ ᱥᱮ ᱟᱵᱚ ᱥᱤᱠᱷᱱᱟᱹᱛ ᱥᱟᱱᱛᱟᱞ ᱥᱚᱢᱟᱡ ᱨᱮ ᱦᱚᱲᱠᱚ ᱥᱤᱠᱷᱱᱟᱹᱛ ᱞᱟᱹᱜᱤᱫ ᱥᱤᱠᱷᱱᱟᱹᱛ ᱦᱟᱛᱟᱣ ᱞᱟᱹᱜᱤᱫ ᱚᱱᱟᱠᱚ ᱨᱮᱱᱟᱜ ᱥᱮᱨᱮᱧ ᱦᱚ ᱥᱮᱨᱮᱧ ᱥᱟᱱᱟᱭᱤᱧᱟᱹ ᱥᱮ ᱦᱟᱯᱮᱱ ᱫᱤᱱ ᱨᱮ ᱚᱱᱟᱠᱚᱦᱚᱧ ᱥᱮᱨᱮᱧᱟ ᱥᱮ ᱵᱮᱱᱟᱣ ᱠᱟᱛᱮᱧ ᱥᱮᱨᱮᱧᱟ ᱟᱨ ᱱᱚᱶᱟᱛᱮ ᱦᱚᱲᱦᱚᱸ ᱢᱤᱫᱴᱮᱱ ᱥᱟᱞᱦᱟᱧ ᱮᱢᱟᱠᱚᱣᱟ ᱥᱤᱨᱤᱧ ᱦᱚᱛᱮ ᱛᱮ ᱢᱤᱫᱴᱮᱱ ᱥᱟᱞᱦᱟ ᱮᱢᱠᱟᱛᱮᱫ ᱩᱱᱠᱩ ᱟᱵᱚᱣᱟᱜ ᱥᱚᱢᱟᱡ ᱨᱟᱠᱟᱵ ᱤᱧ ᱪᱮᱥᱴᱟᱭᱟ